ᱱᱤᱛ ᱤᱱᱴᱟᱨᱱᱮᱴ ᱚᱤᱫᱤ ᱠᱟᱛᱮ ᱠᱟᱹᱣᱰᱤ ᱮᱯᱮᱢ ᱪᱟᱯᱟᱞ ᱴᱚᱴᱷᱟ ᱟᱨ ᱤᱱᱴᱟᱨᱱᱮᱴ ᱫᱟᱨᱟᱭᱛᱮ ᱞᱮᱱᱫᱮᱱ ᱟᱨ ᱠᱟᱹᱣᱰᱤ ᱨᱮᱭᱟᱜ ᱫᱷᱟᱨᱱᱟ ᱟᱹᱨᱩᱯᱷᱮᱨᱟᱣ ᱟᱹᱰᱤᱜᱮ ᱟᱥᱟᱱ ᱟᱠᱟᱱᱟ ᱡᱟᱦᱟᱛᱮ ᱥᱟᱺᱜᱤᱧ ᱠᱚᱨᱮᱱᱟᱜ ᱵᱮᱝᱠ ᱠᱚᱨᱮ ᱥᱮᱱᱚᱜ ᱥᱮ ᱦᱤᱡᱩᱜ ᱥᱮᱱᱚᱜ ᱠᱚᱦᱚᱸ ᱠᱚ ᱞᱟᱜᱤᱫ ᱠᱟᱹᱣᱰᱤ ᱠᱷᱚᱨᱚᱪ ᱵᱟᱝ ᱦᱩᱭᱩᱜ ᱠᱟᱱᱛᱮ ᱟᱨ ᱩᱱᱟᱹᱜ ᱥᱟᱺᱜᱤᱧ ᱥᱮᱱᱚᱜ ᱠᱚᱥᱴᱚ ᱠᱚ ᱵᱟᱝ ᱦᱩᱭᱩᱜ ᱠᱟᱱᱛᱮ ᱥᱩᱨ ᱨᱮ ᱢᱮᱱᱟᱜ ᱰᱤᱡᱤᱴᱮᱞ ᱥᱮᱵᱟ ᱠᱮᱱᱫᱨᱚᱨᱮ ᱥᱮᱱ ᱱᱠᱟᱛᱮ ᱚᱸᱰᱮ ᱠᱷᱚᱱᱜᱮ ᱴᱟᱠᱟ ᱠᱟᱹᱣᱰᱤ ᱠᱚ ᱱᱟᱜ ᱫᱷᱟᱨᱱᱟ ᱟᱹᱨᱩᱯᱷᱮᱨᱟᱣ ᱫᱚ ᱟᱹᱰᱤᱜᱮ ᱱᱟᱯᱟᱭ ᱦᱩᱭᱩᱜ ᱠᱟᱱᱟ ᱟᱨ ᱚᱱᱟ ᱛᱮᱜᱮ ᱟᱯᱱᱨᱟᱜ ᱦᱚᱸ ᱟᱥᱟᱱ ᱦᱩᱭᱟᱠᱟᱱᱟ ᱟᱨ ᱞᱚᱜᱚᱱ ᱜᱮ ᱠᱟᱹᱢᱤ ᱦᱚᱸ ᱦᱩᱭᱩᱜ ᱠᱟᱱᱟ